ᱥᱩᱨᱼᱥᱩᱯᱩᱨ ᱠᱚᱨᱮᱜᱮ ᱮᱴᱤᱭᱮᱢ ᱠᱚᱫᱚ ᱢᱮᱱᱟᱜᱼᱟ ᱟᱨ ᱚᱱᱟ ᱮᱴᱤᱭᱮᱢ ᱫᱚ ᱵᱷᱟᱜᱤ ᱜᱮ ᱪᱟᱞᱟᱜ ᱠᱟᱱᱟ ᱟᱨ ᱱᱚᱶᱟ ᱡᱟᱦᱟᱸ ᱱᱚᱜᱚᱫ ᱠᱚᱫᱚ ᱡᱮᱢᱚᱱ ᱵᱟᱦᱨᱮ ᱠᱟᱹᱢᱤ ᱠᱚᱢ ᱪᱟᱞᱟᱣ ᱞᱮᱱ ᱠᱷᱟᱱ ᱦᱳᱭᱛᱳ ᱡᱩᱫᱤ ᱱᱚᱜᱚᱫ ᱛᱮ ᱮᱢᱚᱜ ᱠᱷᱟᱱ ᱵᱚᱦᱩᱛ ᱵᱷᱟᱜᱤ ᱜᱮ ᱟᱨ ᱵᱟᱝᱠᱷᱟᱱ ᱫᱚ ᱱᱚᱜᱼᱚᱭ ᱱᱚᱶᱟ ᱚᱵᱷᱟᱵ ᱦᱩᱭ ᱫᱚ ᱦᱩᱭᱩᱜ ᱠᱟᱱ ᱜᱮᱭᱟ ᱚᱱᱠᱟ ᱜᱮ ᱟᱨᱠᱤ ᱡᱮᱢᱚᱱ ᱡᱟᱦᱟᱸ ᱵᱮᱝ ᱵᱮᱝᱠᱤᱝ ᱞᱮᱠᱟᱛᱮ ᱦᱟᱛᱟᱣ ᱠᱤᱨᱤᱧ ᱟᱹᱠᱷᱨᱤᱧ ᱡᱚᱛᱚᱣᱟᱜ ᱦᱩᱭᱩᱜᱼᱟ ᱚᱱᱟ ᱫᱚ ᱠᱤᱪᱷᱩ ᱨᱮᱦᱚᱸ ᱥᱩᱵᱤᱫᱟ ᱫᱚᱨ ᱛᱮᱫᱚ ᱧᱟᱢᱚᱜᱼᱟ